ᱦᱮᱸ ᱟᱞᱮ ᱫᱤᱥᱚᱢ ᱨᱮ ᱟᱞᱮ ᱯᱚᱱᱚᱛ ᱨᱮ ᱡᱷᱟᱲᱠᱷᱚᱸᱰ ᱯᱚᱱᱚᱛ ᱨᱮ ᱟᱭᱢᱟ ᱨᱚᱠᱚᱢ ᱵᱷᱤᱛ ᱨᱮ ᱦᱟᱥᱟ ᱛᱮᱠᱚ ᱵᱮᱱᱟᱣ ᱞᱟᱦᱟᱭᱟ ᱤᱱᱟᱹ ᱠᱟᱛᱮᱫ ᱨᱚᱝ ᱛᱮᱠᱚ ᱵᱮᱱᱟᱣᱟ ᱵᱟᱦᱟ ᱠᱚ ᱯᱮᱱᱴᱤᱝᱼᱟ ᱤᱱᱟᱹ ᱠᱟᱛᱮᱫ ᱢᱤᱨᱩ ᱪᱮᱬᱮ ᱠᱚ ᱵᱮᱱᱟᱣ ᱠᱚᱣᱟ ᱵᱟᱦᱟ ᱠᱚ ᱵᱮᱱᱟᱣᱟ ᱚᱱᱟ ᱪᱮᱛᱟᱱ ᱨᱮ ᱢᱤᱨᱩ ᱪᱮᱬᱮ ᱤᱱᱟᱹ ᱠᱟᱛᱮᱫ ᱜᱟᱹᱭ ᱰᱟᱝᱨᱟ ᱦᱚᱸᱠᱚ ᱵᱮᱱᱟᱣᱮᱫ ᱠᱚᱣᱟ ᱵᱷᱤᱛ ᱨᱮ ᱫᱟᱨᱮ ᱠᱚᱠᱚ ᱵᱮᱱᱟᱣᱫᱟ ᱟᱨ ᱮᱢᱟᱱ ᱛᱮᱭᱟᱜ ᱵᱷᱤᱛ ᱨᱮ ᱱᱟᱱᱟ ᱦᱩᱱᱟᱹᱨ ᱯᱮᱱᱴᱤᱝ ᱠᱚ ᱞᱟᱜᱟᱣᱫᱟ ᱚᱠᱚᱭ ᱫᱚ ᱛᱤ ᱛᱮ ᱚᱠᱚᱭ ᱫᱚ ᱯᱷᱟᱨᱢᱟᱛᱮ ᱟᱭᱢᱟ ᱨᱚᱠᱚᱢ ᱯᱮᱱᱴᱤᱝ ᱠᱚ ᱵᱮᱱᱟᱣᱮᱫ ᱠᱟᱱᱟ ᱱᱚᱣᱟ ᱡᱷᱟᱲᱠᱷᱚᱸᱰ ᱯᱚᱱᱚᱛ ᱨᱮ ᱟᱨᱦᱚᱸ ᱠᱷᱟᱹᱞᱤ ᱨᱚᱝᱛᱮ ᱮᱠᱮᱱ ᱛᱤ ᱛᱮᱦᱚᱸ ᱯᱮᱱᱴᱤᱝ ᱠᱚ ᱵᱮᱱᱟᱣ ᱫᱟᱲᱮᱭᱟᱜ ᱠᱟᱱᱟ ᱟᱨ ᱵᱤᱱᱟᱹ ᱯᱷᱟᱨᱢᱟ ᱛᱮᱠᱚ ᱨᱚᱝ ᱮᱫᱟ ᱵᱷᱤᱛ ᱠᱚ ᱮᱢᱟᱱ ᱛᱮᱭᱟᱜ ᱯᱮᱱᱴᱤᱝ ᱦᱩᱭᱩᱜ ᱠᱟᱱᱟ ᱱᱚᱣᱟ ᱡᱷᱟᱲᱠᱷᱚᱸᱰ ᱯᱚᱱᱚᱛ ᱨᱮ ᱟᱨ ᱟᱭᱢᱟ ᱨᱚᱠᱚᱢ ᱪᱮᱬᱮ ᱯᱚᱛᱟᱢ ᱯᱟᱨᱣᱟ ᱪᱮᱬᱮ ᱠᱚ ᱵᱮᱱᱟᱣᱮᱫ ᱠᱚᱣᱟ ᱢᱤᱨᱩ ᱪᱮᱬᱮ ᱠᱚ ᱵᱮᱱᱟᱣᱮᱫ ᱠᱚᱣᱟ ᱟᱨ ᱵᱟᱦᱟ ᱠᱚ ᱵᱮᱱᱟᱣᱫᱟ ᱟᱭᱢᱟ ᱨᱚᱠᱚᱢ ᱯᱮᱱᱴᱤᱝ ᱦᱩᱭᱩᱜ ᱠᱟᱱᱟ ᱰᱤᱡᱟᱭᱤᱱ ᱰᱤᱡᱟᱭᱤᱱ ᱯᱷᱮᱥᱮᱱ ᱪᱤᱛᱟᱹᱨ ᱠᱚ ᱵᱮᱱᱟᱣᱮᱫ ᱠᱟᱱᱟ